ᱯᱚᱡᱮᱴᱤᱵᱷ ᱫᱚ ᱦᱩᱭᱩᱜ ᱠᱟᱱᱟ ᱜᱮᱥ ᱜᱮᱥ ᱤᱧ ᱤᱧ ᱟᱹᱰᱤ ᱡᱩᱨ ᱤᱧ ᱠᱩᱥᱤᱭᱟᱜᱼᱟ ᱜᱮᱥ ᱛᱮ ᱡᱟᱦᱟᱸ ᱛᱤᱱᱟ ᱜ ᱫᱟᱠᱟ ᱩᱛᱩ ᱤᱥᱤᱱ ᱪᱚᱸᱫᱟᱭ ᱜᱟᱱᱚᱜᱼᱟ ᱪᱚᱸᱫᱟ ᱠᱟᱛᱮ ᱡᱟᱦᱟᱸᱱᱟᱜ ᱦᱚᱢ ᱠᱟᱹᱢᱤ ᱫᱟᱲᱮᱭᱟᱜᱼᱟ ᱟᱨ ᱯᱮᱲᱟ ᱯᱟᱹᱲᱦᱟᱹ ᱠᱚᱠᱚ ᱦᱮᱡ ᱞᱮᱱ ᱠᱷᱟᱱ ᱞᱚᱜᱚᱱ ᱧᱚᱜ ᱤᱥᱤᱱ ᱠᱟᱛᱮᱫ ᱦᱚᱢ ᱡᱚᱢ ᱚᱪᱚ ᱫᱟᱲᱨᱭᱟ ᱠᱚᱣᱟ ᱟᱨ ᱱᱚᱶᱟ ᱨᱮᱱᱟᱜ ᱫᱚ ᱦᱩᱭᱩᱜ ᱠᱟᱱᱟ ᱡᱮ ᱴᱩᱠᱩᱡ ᱛᱚ ᱮᱠᱫᱚᱢ ᱮᱠᱟᱞ ᱜᱮ ᱵᱟᱝ ᱠᱩᱣᱟᱹᱜᱼᱟ ᱜᱷᱟᱥᱟᱣ ᱢᱟᱡᱟᱣ ᱵᱮᱥᱤ ᱵᱟᱝ ᱦᱩᱭᱩᱜᱼᱟ ᱟᱨ ᱱᱚᱶᱟ ᱨᱮᱱᱟᱜ ᱦᱩᱭᱩᱜ ᱠᱟᱱᱟ ᱡᱮ ᱢᱟᱱᱮ ᱱᱚᱶᱟ ᱨᱮᱱᱟᱜ ᱵᱮᱵᱚᱦᱟᱨ ᱫᱚ ᱦᱩᱭᱩᱜ ᱠᱟᱱᱟ ᱜᱮᱥ ᱴᱟᱝᱠᱤ ᱫᱚ ᱞᱟᱛᱟᱨ ᱨᱮ ᱫᱚ ᱦᱩᱭᱩᱜᱼᱟ ᱜᱮᱥ ᱳᱵᱷᱮᱱ ᱫᱚ ᱪᱮᱛᱟᱱ ᱨᱮᱫᱚ ᱦᱳᱭᱳᱜᱼᱟ ᱡᱟᱛᱮ ᱠᱚᱢ ᱠᱚᱢ ᱜᱮᱥ ᱪᱟᱞᱟᱜ ᱢᱟ ᱱᱚᱶᱟ ᱨᱮᱱᱟᱜ ᱩᱯᱚᱠᱟᱨ ᱫᱚ ᱟᱨ ᱱᱚᱶᱟ ᱡᱮ ᱵᱮᱵᱚᱦᱟᱨ ᱫᱚ ᱵᱷᱟᱜᱮ ᱦᱳᱭᱳᱜᱼᱟ